ᱴᱷᱤᱠᱜᱮᱭᱟ ᱤᱧ ᱱᱚᱣᱟ ᱛᱟᱭᱚᱢ ᱠᱷᱚᱱ ᱡᱚᱠᱷᱚᱱᱜᱤ ᱡᱟᱦᱟᱸᱨᱮ ᱨᱮᱥᱛᱚᱨᱟ ᱨᱮᱧ ᱪᱟᱞᱟᱜᱼᱟ ᱤᱧ ᱤᱧᱨᱮᱱ ᱜᱟᱛᱮᱠᱩ ᱴᱷᱮᱱᱠᱷᱚᱱ ᱚᱱᱟ ᱨᱮᱥᱛᱚᱨᱟ ᱨᱮᱭᱟᱜ ᱢᱟᱹᱱ ᱥᱟᱶᱛᱟᱮ ᱡᱚᱢᱟᱜ ᱠᱩᱨᱮᱭᱟᱜ ᱨᱮᱴ ᱠᱩᱧ ᱠᱩᱞᱤᱠᱚᱣᱟ ᱥᱟᱶᱛᱮ ᱚᱱᱟᱠᱩ ᱪᱮᱫᱞᱮᱠᱟ ᱥᱤᱵᱤᱞ ᱢᱮᱱᱟᱜᱼᱟ ᱥᱮ ᱩᱱᱠᱩ ᱨᱮᱥᱛᱚᱨᱟᱨᱮᱱ ᱠᱟᱹᱢᱤᱭᱟᱹ ᱠᱚᱣᱟᱜ ᱵᱮᱵᱚᱦᱟᱨ ᱪᱮᱫ ᱚᱱᱟᱠᱩᱧ ᱠᱩᱞᱤ ᱵᱩᱡᱷᱟᱹᱣ ᱠᱚᱣᱟ ᱟᱫᱚ ᱚᱱᱟ ᱛᱟᱭᱚᱢᱤᱧ ᱪᱟᱞᱟᱜᱼᱟ ᱚᱱᱟᱨᱮᱭᱟᱜ ᱨᱮᱴ ᱠᱚᱦᱚᱸ ᱜᱩᱜᱚᱞᱨᱮᱧ ᱠᱩᱞᱤᱭᱟ ᱢᱟᱛᱚᱵᱮ ᱡᱚᱦᱟᱨ